ᱟᱞᱮ ᱚᱲᱟᱜ ᱥᱩᱨ ᱥᱩᱨᱛᱮ ᱟᱭᱢᱟ ᱵᱤᱨ ᱫᱟᱨᱮ ᱜᱟᱡᱟᱲ ᱢᱮᱱᱟᱜᱼᱟ ᱟᱨ ᱱᱚᱣᱟ ᱠᱚ ᱫᱟᱨᱮ ᱥᱟᱠᱟᱢ ᱟᱹᱰᱤ ᱢᱚᱡᱽ ᱧᱮᱞᱚᱜᱼᱟ ᱦᱟᱹᱨᱭᱟᱹᱲ ᱜᱮ ᱱᱚᱣᱟ ᱫᱟᱨᱮ ᱨᱮ ᱵᱟᱦᱟ ᱦᱚᱸ ᱟᱹᱰᱤ ᱢᱚᱽ ᱥᱚᱼᱟ ᱟᱨ ᱡᱚ ᱞᱮᱱᱠᱷᱟᱡ ᱚᱱᱟ ᱦᱚᱸ ᱟᱹᱰᱤ ᱢᱚᱡᱽ ᱧᱮᱞᱚᱜᱼᱟ ᱟᱨ ᱚᱱᱟ ᱡᱚ ᱧᱩᱨ ᱞᱮᱱᱠᱷᱟᱡ ᱚᱱᱟᱦᱚᱸ ᱡᱚᱢ ᱜᱟᱱᱚᱜᱼᱟ ᱟᱹᱰᱤ ᱢᱚᱡᱽ ᱵᱩᱡᱷᱟᱹᱜᱼᱟ ᱟᱨ ᱱᱚᱝᱠᱟ ᱛᱮ ᱡᱟᱦᱟᱸ ᱟᱢ ᱫᱟᱨᱮ ᱞᱟᱛᱟᱨ ᱨᱮᱢ ᱛᱟᱦᱮᱱᱟ ᱚᱱᱟ ᱫᱟᱨᱮ ᱞᱟᱛᱟᱨ ᱨᱮᱦᱚᱸ ᱟᱹᱰᱤ ᱨᱮᱭᱟᱲ ᱵᱩᱷᱟᱹᱜᱼᱟ ᱟᱨ ᱱᱚᱣᱟ ᱫᱟᱨᱮ ᱡᱩᱫᱤ ᱡᱟᱦᱟᱸ ᱢᱤᱫᱴᱟᱱ ᱴᱟᱹᱴᱩ ᱫᱟᱨᱮ ᱵᱟᱝ ᱞᱟᱹᱴᱩ ᱫᱟᱨᱮᱢ ᱢᱟᱜ ᱠᱮᱜ ᱚᱱᱟᱫᱚ ᱚᱱᱟ ᱵᱚᱫᱚᱞ ᱛᱮᱫᱚ ᱮᱴᱟᱜ ᱫᱟᱨᱮ ᱨᱚᱦᱚᱭ ᱦᱩᱭᱩᱜᱼᱟ ᱢᱤᱫᱴᱟᱱ ᱫᱟᱨᱮᱢ ᱢᱟᱜ ᱞᱮᱠᱷᱟᱡ ᱯᱟᱸᱪᱴᱤ ᱫᱟᱨᱮ ᱨᱚᱦᱚᱭ ᱦᱩᱭᱩᱜᱼᱟ ᱚᱱᱟ ᱠᱟᱨᱚᱱ ᱛᱮ ᱟᱵᱚ ᱱᱚᱣᱟ ᱟᱰᱮ ᱯᱟᱥᱮ ᱢᱚᱡᱽ ᱵᱚᱱ ᱫᱚᱦᱚᱭᱟ ᱟᱨ ᱟᱵᱚ ᱦᱚᱸ ᱢᱚᱽ ᱵᱚᱱ ᱵᱩᱡᱷᱟᱹᱣᱟ ᱡᱟᱦᱟᱸ ᱠᱷᱚᱡ ᱮᱢ ᱦᱮᱡ ᱞᱮᱱᱠᱷᱟᱡ ᱱᱚᱣᱟ ᱫᱟᱨᱮ ᱩᱢᱩᱞ ᱜᱮ ᱢᱚᱡᱽ ᱮᱢ ᱵᱩᱡᱷᱟᱹᱣᱟ ᱪᱮᱫᱟᱜ ᱵᱟᱝ ᱫᱟᱨᱮ ᱥᱟᱠᱟᱢ ᱚᱠᱟᱴᱟᱜ ᱥᱟᱸᱦᱮᱫ ᱮ ᱮᱢᱟᱢ ᱠᱟᱱ ᱟᱨ ᱟᱵᱚ ᱚᱱᱟ ᱵᱚᱱ ᱮᱢᱟᱭ ᱠᱟᱱ ᱩᱱᱤ ᱚᱠᱟᱭ ᱮᱢᱟᱵᱚᱱ ᱠᱟᱱ ᱚᱱᱟᱛᱮ ᱟᱵᱚ ᱵᱟᱧᱪᱟᱣ ᱵᱚᱱ ᱛᱟᱦᱮᱱ ᱠᱟᱱᱟ ᱟᱵᱚ ᱚᱠᱟ ᱵᱚᱱ ᱟᱜ ᱮᱜ ᱠᱟᱱ ᱚᱱᱟ ᱧᱮᱞ ᱧᱟᱢᱮᱜ ᱠᱟᱱᱛᱮ ᱩᱱᱤ ᱦᱚᱸ ᱵᱟᱧᱪᱟᱣᱼᱮ ᱛᱟᱦᱮᱱ ᱠᱟᱱᱟ ᱟᱨ ᱱᱚᱝᱠᱟ ᱢᱤᱫᱴᱟᱱ ᱫᱟᱨᱮ ᱢᱟᱜ ᱠᱟᱛᱮᱫ ᱟᱨ ᱵᱟᱵᱚᱱ ᱨᱚᱦᱚᱭ ᱞᱮᱠᱷᱟᱡ ᱛᱟᱦᱞᱮ ᱵᱟᱹᱭ ᱵᱟᱹᱭᱛᱮ ᱫᱟᱨᱮ ᱫᱚ ᱫᱷᱚᱝᱥᱚᱜᱼᱟ ᱵᱤᱨᱼᱵᱩᱨᱩ ᱫᱷᱚᱝᱥᱚᱜᱼᱟ ᱟ ᱟᱵᱚ ᱦᱚᱸ ᱵᱟᱹᱭ ᱵᱟᱹᱭ ᱛᱮᱵᱚᱱ ᱫᱷᱚᱝᱥᱚᱜᱼᱟ ᱪᱮᱫᱟᱜ ᱥᱮ ᱫᱟᱨᱮ ᱵᱟᱝ ᱛᱟᱦᱮᱱ ᱞᱮᱱᱠᱷᱟᱡ ᱟᱵᱚᱣᱟᱜ ᱡᱤᱶᱤ ᱦᱚᱸ ᱵᱟᱝ ᱛᱟᱦᱮᱱᱟ